ᱚᱰᱟᱨ ᱦᱤᱥᱟᱹᱵᱽᱛᱮ ᱡᱟᱦᱟᱸ ᱚᱰᱟᱨ ᱢᱮᱱᱮᱫ ᱠᱷᱟᱱ ᱡᱟᱦᱟᱸ ᱞᱮᱠᱟ ᱨᱮ ᱟᱢ ᱡᱩᱫᱤ ᱯᱮᱭᱟ ᱨᱩᱴᱤᱢ ᱮᱢ ᱠᱟᱜᱼᱟ ᱛᱚ ᱯᱮᱭᱟ ᱞᱟᱹᱴᱩ ᱞᱟᱹᱴᱩ ᱨᱮᱭᱟᱜ ᱛᱤᱱᱟᱹᱜ ᱚᱰᱟᱨ ᱦᱤᱥᱟᱹᱵ ᱛᱮ ᱡᱩᱫᱤ ᱱᱤᱛᱚᱜ ᱜᱟᱜ ᱰᱤᱡᱤᱴᱟᱞ ᱤᱱᱰᱤᱭᱟ ᱦᱤᱥᱟᱹᱵᱛᱮ ᱱᱚᱣᱟ ᱦᱤᱥᱟᱹᱵᱛᱮ ᱚᱱᱞᱟᱭᱤᱱ ᱛᱮᱢ ᱢᱟᱜᱟᱣᱮᱜ ᱤᱱᱟᱹ ᱠᱷᱟᱱ ᱥᱚᱢᱚᱭ ᱨᱮᱭᱟᱜ ᱵᱟᱨᱭᱟ ᱨᱩᱴᱤ ᱮᱢ ᱠᱟᱛᱮᱫ ᱟᱨ ᱢᱤᱫᱴᱟᱹᱱ ᱨᱩᱴᱤ ᱠᱮᱱᱥᱮᱞ ᱦᱚᱸᱢ ᱫᱲᱮᱭᱟᱜᱼᱟ ᱚᱱᱟ ᱫᱚ ᱨᱩᱣᱟᱹᱲ ᱜᱮ ᱟᱹᱣᱨᱤ ᱥᱮᱴᱮᱨᱚᱜ ᱵᱚᱫᱚᱞᱛᱮ ᱡᱩᱫᱤ ᱥᱮᱴᱮᱨ ᱠᱟᱛᱮᱫ ᱡᱚᱢ ᱡᱤᱱᱤᱥ ᱨᱮᱫᱚ ᱩᱱᱟᱹᱜ ᱵᱟᱝ ᱦᱩᱭ ᱫᱟᱲᱮᱭᱟᱜᱼᱟ ᱛᱚ ᱚᱱᱟ ᱟᱫᱷᱟᱨ ᱛᱮ ᱟᱭᱴᱮᱢ ᱠᱚᱢ ᱞᱟᱹᱜᱤᱫ ᱢᱟᱱᱮ ᱨᱩᱴᱤᱢ ᱵᱚᱫᱚᱞᱟ ᱚᱱᱟ ᱦᱤᱥᱟᱹᱵ ᱛᱮ ᱟᱡᱟᱜ ᱠᱷᱚᱨᱪᱟ ᱦᱚᱸ ᱵᱟᱲᱦᱟᱜᱼᱟ ᱚᱱᱟ ᱞᱟᱹᱜᱤᱫ ᱛᱮᱫᱚ ᱮᱠᱥᱴᱨᱟ ᱟᱞᱟᱜᱽ ᱛᱮ ᱟᱨᱦᱚᱸ ᱠᱷᱚᱨᱪᱟ ᱦᱩᱭ ᱫᱟᱲᱮ ᱟᱢᱟ ᱫᱚ ᱢᱤᱫᱴᱟᱱ ᱨᱩᱴᱤ ᱦᱤᱥᱟᱹᱵ ᱫᱚ ᱪᱮᱠᱟᱛᱮ ᱚᱰᱟᱨᱢᱟ ᱢᱟᱲᱟᱝ ᱨᱮᱢ ᱚᱰᱟᱨ ᱟᱠᱟᱜ ᱟᱨ ᱚᱰᱟᱨ ᱦᱤᱥᱟᱹᱵ ᱛᱮ ᱡᱩᱫᱤᱢ ᱨᱩᱭᱟᱹᱲᱟ ᱤᱱᱟᱹᱠᱷᱟᱱ ᱚᱱᱟ ᱨᱮᱭᱟᱜ ᱠᱤᱪᱷᱩ ᱯᱩᱭᱥᱟᱹ ᱠᱚᱢᱤᱥᱚᱱ ᱦᱤᱥᱟᱹᱵ ᱛᱮ ᱡᱚᱲᱟᱜᱼᱟ ᱚᱱᱟ ᱚᱰᱟᱨ ᱞᱮᱠᱟᱛᱮ ᱦᱤᱥᱟᱹᱵ ᱛᱮᱫᱚ ᱱᱤᱛᱚᱜ ᱟᱜ ᱠᱟᱹᱢᱤ ᱦᱚᱨᱟ ᱥᱮᱞᱮᱫ ᱞᱮᱠᱟᱛᱮ ᱵᱩᱡᱷᱟᱹᱜ ᱠᱟᱱᱟ ᱟᱨ